ᱢᱤᱫ ᱫᱷᱟᱣ ᱤᱧ ᱢᱤᱫᱴᱮᱡ ᱡᱟᱦᱮᱨ ᱨᱮᱞᱮ ᱡᱟᱹᱯᱤᱫ ᱞᱮᱫ ᱛᱟᱦᱮᱱᱟ ᱚᱸᱰᱮ ᱢᱤᱫ ᱫᱷᱟᱣ ᱱᱚᱝᱠᱟᱱ ᱜᱷᱚᱴᱚᱱᱟ ᱦᱩᱭᱞᱮᱱᱟ ᱡᱟᱦᱟᱸ ᱨᱮ ᱵᱟᱨᱭᱟ ᱜᱚᱜᱚ ᱦᱚᱲ ᱤᱴᱟᱹ ᱫᱤᱯᱤᱞ ᱚᱱᱟ ᱞᱟᱹᱭᱛᱮ ᱟᱹᱰᱤ ᱠᱤᱱ ᱡᱷᱚᱜᱽᱲᱟ ᱞᱮᱱᱟ ᱩᱱᱠᱤᱱᱟᱜ ᱢᱩᱫᱽ ᱨᱮ ᱟᱹᱰᱤ ᱠᱤᱱ ᱠᱷᱟᱹᱯᱟᱹᱨᱤ ᱞᱮᱱᱟ ᱠᱤᱱ ᱟᱨ ᱩᱱᱠᱤᱱ ᱥᱟᱶᱛᱮ ᱟᱞᱮ ᱦᱚᱸᱞᱮ ᱛᱟᱦᱮᱸ ᱠᱟᱱᱟ ᱢᱮᱱᱠᱷᱟᱱ ᱟᱞᱮ ᱩᱱᱠᱤᱱ ᱪᱷᱟᱰᱟᱣ ᱞᱟᱹᱜᱤᱫ ᱟᱹᱰᱤ ᱞᱮ ᱨᱤᱠᱟᱹ ᱞᱮᱫᱟ ᱵᱟᱝᱠᱤᱱ ᱵᱩᱡᱷᱟᱹᱣᱮᱫ ᱛᱟᱦᱮᱱᱟ ᱯᱚᱨᱮ ᱵᱟᱱᱟ ᱦᱚᱲᱞᱮ ᱵᱩᱡᱷᱟᱹᱣ ᱠᱮᱫ ᱠᱤᱱᱟᱹ ᱤᱧᱤᱧ ᱵᱩᱡᱷᱟᱹᱣ ᱠᱮᱫ ᱠᱤᱱᱟᱹ ᱥᱟᱶᱛᱮ ᱤᱧ ᱨᱮᱱ ᱡᱟᱦᱟᱸᱭ ᱜᱟᱛᱮ ᱠᱚ ᱛᱟᱦᱮᱸ ᱠᱟᱱᱟ ᱩᱱᱠᱩ ᱦᱚᱸᱞᱮ ᱵᱩᱡᱷᱹᱣ ᱠᱮᱫ ᱠᱤᱱᱟᱹ ᱚᱱᱟ ᱯᱚᱨᱮ ᱠᱤᱱ ᱵᱩᱡᱽ ᱠᱮᱫᱟ ᱛᱟᱨᱯᱚᱨᱮ ᱟᱹᱠᱤᱱᱟᱜ ᱢᱩᱫᱽ ᱨᱮ ᱛᱟᱯᱟᱢ ᱫᱚ ᱟᱫᱚ ᱵᱟᱹᱠᱤᱱ ᱛᱟᱯᱟᱢ ᱞᱮᱱᱟ